ᱟᱵᱚ ᱟᱹᱫᱤᱵᱟᱹᱥᱤ ᱫᱚ ᱟᱵᱚ ᱵᱷᱟᱨᱚᱛ ᱨᱮᱜᱮ ᱢᱮᱱᱟᱜ ᱠᱟᱜ ᱠᱚᱣᱟ ᱟᱨ ᱵᱷᱟᱨᱚᱛ ᱨᱮᱜᱮ ᱟᱵᱚᱣᱟᱜ ᱟᱹᱰᱤᱜᱟᱱ ᱦᱚᱲ ᱦᱚᱸ ᱢᱮᱱᱟᱜ ᱵᱚᱱᱟ ᱟᱵᱚ ᱟᱹᱫᱤᱵᱟᱹᱥᱤ ᱫᱚ ᱟᱹᱫᱤᱢ ᱟᱹᱰᱤ ᱫᱤᱱ ᱠᱷᱚᱱ ᱢᱮᱱᱟᱜ ᱵᱚᱱᱟ ᱵᱟ ᱟᱹᱫᱤᱢ ᱡᱩᱜᱽ ᱠᱷᱚᱱ ᱡᱮ ᱵᱤᱨ ᱯᱟᱠᱟᱲ ᱵᱷᱟᱸᱜᱟᱣ ᱠᱟᱛᱮᱫ ᱵᱚᱱ ᱫᱩᱲᱩᱵ ᱞᱮᱱᱟ ᱚᱱᱟᱛᱮ ᱟᱵᱚ ᱟᱹᱫᱤᱵᱟᱹᱥᱤ ᱫᱚ ᱟᱹᱫᱤᱢ ᱟᱹᱫᱤᱢ ᱡᱩᱜᱽ ᱨᱮᱱ ᱠᱚ ᱢᱮᱛᱟᱣ ᱵᱚᱱᱟ ᱟᱨ ᱟᱵᱚᱣᱟᱜ ᱵᱷᱟᱥᱟ ᱫᱚ ᱟᱵᱚ ᱵᱷᱟᱨᱚᱛ ᱨᱮᱜᱮ ᱢᱮᱱᱟᱜ ᱵᱚᱱᱟ ᱦᱮᱱᱟᱜᱼᱟ ᱟᱵᱚ ᱫᱤᱥᱚᱢ ᱨᱮᱜᱮ ᱰᱷᱮᱨ ᱚᱠᱚᱡ ᱦᱚᱲ ᱫᱚ ᱢᱮᱱᱟᱜ ᱵᱚᱱᱟ ᱮᱴᱟᱜ ᱮᱴᱟᱜ ᱫᱤᱥᱚᱢ ᱨᱮᱫᱚ ᱦᱚᱲ ᱦᱚᱸᱠᱚ ᱠᱚᱢ ᱜᱮᱭᱟ ᱟᱨ ᱵᱷᱟᱥᱟ ᱦᱚᱸ ᱢᱮᱥᱟᱞ ᱜᱮᱭᱟ ᱦᱤᱱᱫᱤ ᱵᱟᱝᱞᱟ ᱟᱨ ᱮᱴᱟᱜ ᱠᱚ